ᱦᱮᱸ ᱱᱮᱛᱟᱨ ᱫᱚ ᱱᱟᱣᱟ ᱱᱟᱣᱟ ᱠᱮᱱᱮᱨᱟ ᱩᱰᱩᱝ ᱟᱠᱟᱱᱟ ᱥᱮ ᱢᱚᱡᱽ ᱱᱟᱯᱟᱭ ᱪᱷᱚᱵᱤ ᱠᱚ ᱨᱟᱠᱟᱵᱚᱜ ᱠᱟᱱᱟ ᱥᱮ ᱵᱟᱥᱛᱚᱵ ᱨᱮ ᱪᱮᱫ ᱞᱮᱠᱟᱢ ᱧᱮᱞᱚᱜᱼᱟ ᱚᱱᱠᱟᱜᱮ ᱨᱩᱯ ᱠᱚ ᱧᱮᱞᱚᱜ ᱠᱟᱱᱟ ᱥᱮ ᱡᱟᱦᱟᱱᱟᱜ ᱡᱤᱱᱤᱥ ᱜᱮ ᱤᱰᱤᱴ ᱠᱟᱛᱮᱫ ᱦᱚᱸ ᱢᱚᱡᱽ ᱧᱚᱜ ᱧᱮᱞᱚᱜ ᱠᱟᱱᱟ ᱛᱳ ᱚᱱᱟ ᱞᱮᱠᱟᱛᱤᱧ ᱢᱮᱱᱟ ᱱᱟᱦᱟᱜ ᱨᱮᱱᱟᱜ ᱠᱮᱢᱮᱨᱟ ᱢᱳᱵᱟᱭᱤᱞ ᱥᱮ ᱡᱮ ᱠᱳᱱᱳ ᱡᱤᱱᱤᱥ ᱛᱮᱜᱮ ᱢᱚᱡᱽ ᱜᱮ ᱨᱟᱠᱟᱵᱚᱜ ᱠᱟᱱᱟ ᱥᱮ ᱢᱚᱡᱽ ᱜᱮ ᱧᱮᱞᱚᱜᱚᱜ ᱠᱟᱱᱟ ᱟᱨ ᱞᱟᱦᱟ ᱛᱮᱭᱟᱜ ᱠᱮᱢᱮᱨᱟ ᱠᱚᱫᱚ ᱛᱷᱚᱲᱟ ᱡᱷᱟᱯᱥᱟ ᱧᱚᱜ ᱧᱮᱞᱚᱜ ᱠᱟᱱ ᱛᱟᱦᱮᱱ ᱧᱩᱛ ᱧᱩᱛ ᱧᱚᱜ ᱦᱮᱸᱫᱮ ᱧᱚᱜ ᱩᱱᱟᱹᱜ ᱯᱚᱨᱤᱥᱠᱟᱨ ᱵᱟᱝ ᱦᱤᱡᱩᱜ ᱠᱟᱱ ᱛᱟᱦᱮᱱᱟ ᱱᱟᱦᱟᱜ ᱡᱩᱜᱽ ᱨᱮ ᱡᱮᱢᱚᱱ ᱰᱨᱳᱱ ᱠᱮᱢᱮᱨᱟ ᱠᱚ ᱦᱮᱡ ᱟᱠᱟᱱᱟ ᱛᱳ ᱚᱱᱟ ᱞᱮᱠᱟᱛᱮ ᱥᱟᱱᱟᱢ ᱡᱤᱱᱤᱥ ᱜᱮ ᱢᱚᱡᱽ ᱟᱨ ᱱᱟᱯᱟᱭ ᱛᱮ ᱪᱷᱚᱵᱤ ᱫᱟᱲᱮᱭᱟᱜ ᱠᱟᱱᱟ ᱥᱮᱵᱚ ᱨᱟᱠᱟᱵ ᱫᱟᱲᱮᱭᱟᱠᱚ ᱠᱟᱱᱟ ᱥᱮᱵᱚᱱ ᱧᱮᱞ ᱫᱟᱲᱮᱭᱟᱜ ᱠᱟᱱᱟ ᱥᱟᱱᱟᱢ ᱦᱚᱲᱜᱮ ᱱᱟᱦᱟᱜ ᱡᱩᱜᱽᱨᱮ ᱩᱱᱱᱚᱛᱚᱢᱟᱱ ᱡᱤᱱᱤᱥ ᱦᱮᱡ ᱟᱠᱟᱱᱟ ᱟᱨ